ᱯᱟᱹᱦᱤᱞ ᱫᱚ ᱢᱤᱫᱴᱮᱡ ᱡᱤᱞ ᱩᱛᱩ ᱨᱮᱭᱟᱜ ᱨᱮᱥᱤᱯᱤᱧ ᱧᱮᱞ ᱞᱮᱫᱟ ᱚᱱᱟ ᱡᱤᱞ ᱩᱛᱩ ᱫᱚ ᱟᱹᱰᱤ ᱢᱚᱡᱽ ᱛᱤᱧ ᱩᱛᱩ ᱩᱛᱩ ᱠᱮᱫᱟ ᱯᱷᱟᱥᱴ ᱴᱟᱭᱤᱢ ᱥᱩᱱᱩᱢᱤᱧ ᱫᱩᱞ ᱠᱮᱫᱟ ᱤᱱᱟᱹ ᱯᱚᱨᱮ ᱯᱮᱸᱭᱟᱡᱽ ᱤᱱᱟᱹ ᱯᱚᱨᱮ ᱢᱟᱹᱨᱤᱡ ᱢᱚᱥᱞᱟ ᱡᱚᱛᱚ ᱥᱩᱱᱩᱢ ᱨᱤᱧ ᱵᱷᱟᱡᱟ ᱠᱮᱫᱟ ᱵᱷᱟᱡᱟ ᱠᱟᱛᱮᱫ ᱡᱤᱞ ᱤᱧ ᱞᱟᱜᱟᱣ ᱠᱮᱫᱟ ᱮᱱᱠᱷᱟᱱ ᱡᱤᱞ ᱢᱚᱡᱽᱜᱮ ᱠᱚᱥᱟ ᱠᱮᱫᱟ ᱠᱚᱥᱟ ᱠᱟᱛᱮᱫ ᱛᱷᱚᱲᱟ ᱜᱟᱱᱤᱧ ᱫᱟᱜ ᱟᱫᱟ ᱢᱟᱱᱮ ᱢᱚᱱᱮᱨ ᱢᱚᱛᱚᱱ ᱤᱧ ᱩᱛᱩ ᱠᱮᱫᱟ ᱤᱧᱟᱹᱜ ᱢᱮᱱ ᱛᱮᱫᱚ ᱠᱤᱱᱛᱩ ᱤᱥᱤᱱ ᱮᱱᱠᱷᱟᱱ ᱡᱤᱞ ᱩᱛᱩ ᱫᱚ ᱢᱚᱡᱽ ᱫᱚ ᱵᱟᱝ ᱥᱤᱵᱤᱞ ᱞᱮᱱ ᱛᱤᱧᱟ ᱚᱱᱠᱟᱱᱟᱜ ᱫᱚ ᱚᱱᱟ ᱛᱮᱫᱚ ᱪᱤᱠᱟᱭᱟ ᱚᱠᱚᱭ ᱦᱚᱸ ᱵᱟᱠᱚ ᱠᱩᱥᱤᱭᱟᱛᱤᱧ ᱠᱷᱟᱡ ᱩᱛᱩ ᱫᱚ ᱜᱤᱰᱤ ᱡᱟ ᱜᱮᱞᱮ ᱡᱚᱢ ᱠᱮᱫᱟ ᱛᱟᱨᱯᱚᱨᱮ ᱞᱮ ᱜᱤᱰᱤ ᱠᱟᱜᱼᱟ ᱟᱞᱮ ᱜᱤᱰᱤ ᱠᱟᱜ ᱠᱷᱟᱡ ᱛᱚ ᱪᱤᱠᱟᱛᱮ ᱤᱧᱟᱜ ᱢᱚᱱᱨᱮ ᱜᱩᱱᱟᱹᱱ ᱱᱟ ᱪᱤᱠᱟᱛᱮ ᱵᱟᱝ ᱥᱤᱵᱤᱞ ᱞᱮᱱ ᱛᱤᱧᱟ ᱩᱛᱩ ᱱᱚᱣᱟ ᱢᱟ ᱱᱚᱝᱠᱟᱧ ᱧᱮᱞ ᱠᱮᱜ ᱟᱨ ᱚᱱᱟ ᱞᱮᱠᱟᱜᱤᱧ ᱵᱮᱱᱟᱣ ᱠᱮᱜ ᱮᱱ ᱨᱮᱦᱚᱸ ᱤᱧᱟᱹᱜ ᱫᱚ ᱵᱟᱝ ᱥᱤᱵᱤᱞ ᱞᱮᱱᱟ ᱦᱚᱭᱛᱚ ᱚᱠᱟ ᱞᱮᱠᱟ ᱞᱟᱜᱟᱣ ᱛᱮᱱᱟᱜ ᱰᱤᱥᱢᱤᱥ ᱥᱮᱧ ᱠᱚᱢ ᱠᱮᱫᱟ ᱠᱳᱱᱚ ᱠᱤᱪᱷᱩ ᱨᱮ ᱚᱱᱟ ᱠᱚ ᱠᱷᱚᱱ ᱛᱮ ᱢᱚᱡᱽ ᱵᱟᱝ ᱥᱤᱵᱤᱞ ᱞᱮᱱ ᱛᱤᱧᱟ ᱚᱱᱟᱟᱛᱮ ᱚᱱᱟ ᱩᱛᱩ ᱫᱚ ᱡᱟ ᱜᱮᱞᱮ ᱡᱚᱢ ᱵᱟᱲᱟ ᱠᱮᱫᱟ ᱟᱨᱞᱮ ᱜᱤᱰᱤ ᱠᱮᱫᱟᱞᱮ ᱟᱨ ᱤᱱᱟᱹ ᱤᱧᱟᱹᱜ ᱢᱚᱱᱨᱮ ᱤᱱᱟᱹ ᱛᱟᱭᱚᱢ ᱢᱮᱱ ᱱᱟ ᱡᱮ ᱱᱚᱣᱟ ᱩᱛᱩ ᱱᱤᱭᱟᱹ ᱵᱟᱨ ᱱᱚᱝᱠᱟᱭᱮᱱᱟ ᱤᱱᱟᱹ ᱯᱚᱨ ᱟᱨᱦᱚᱸ ᱢᱚᱡᱽ ᱛᱮ ᱩᱛᱩ ᱨᱮᱭᱟᱜ ᱤᱧ ᱪᱮᱥᱴᱟᱭᱟ ᱥᱮ ᱚᱱᱟ ᱨᱮᱥᱤᱯᱤᱧ ᱧᱮᱞ ᱫᱚᱦᱲᱟ ᱠᱟᱛᱮᱫ ᱟᱨᱦᱚᱸ ᱢᱚᱡᱽ ᱛᱤᱧ ᱪᱮᱥᱴᱟᱭᱟ ᱚᱱᱟ ᱞᱮᱠᱟ ᱵᱮᱱᱟᱣ